ᱚᱲᱟᱜ ᱨᱮᱱ ᱛᱤᱨᱞᱟᱹ ᱠᱚ ᱦᱟᱹᱠᱩ ᱥᱟᱵ ᱨᱮ ᱜᱚᱲᱚ ᱫᱚᱠᱚ ᱜᱚᱲᱚᱜ ᱜᱮᱭᱟ ᱟᱨ ᱛᱤᱨᱞᱟᱹ ᱠᱚ ᱦᱚᱛᱮᱛᱮ ᱵᱤᱥᱮᱥ ᱞᱮᱠᱟᱛᱮ ᱠᱟᱹᱢᱤ ᱫᱚ ᱞᱟᱹᱭ ᱞᱮᱠᱷᱟᱱ ᱩᱱᱠᱩ ᱫᱚ ᱡᱟᱞ ᱠᱚ ᱚᱲᱮᱡ ᱵᱟᱲᱟ ᱞᱮᱱ ᱠᱷᱟᱱ ᱚᱱᱟ ᱠᱚᱠᱚ ᱨᱚᱜ ᱡᱩᱛ ᱠᱟᱜᱼᱟ ᱟᱨ ᱛᱤᱨᱞᱟᱹ ᱠᱚ ᱥᱟᱹᱢᱩᱫ ᱨᱮ ᱦᱟᱹᱠᱩ ᱥᱟᱵ ᱵᱟᱝ ᱠᱚ ᱪᱟᱞᱟᱜᱼᱟ ᱱᱚᱣᱟ ᱠᱷᱟᱹᱛᱤᱨ ᱛᱮᱜᱮ ᱩᱱᱠᱩ ᱫᱚ ᱯᱟᱭᱨᱟᱜ ᱠᱚ ᱩᱱᱟᱹᱜ ᱴᱷᱤᱠ ᱴᱷᱟᱠ ᱵᱟᱝ ᱠᱚ ᱫᱟᱲᱮᱭᱟᱜᱼᱟ ᱟᱨ ᱚᱱᱠᱟ ᱠᱚᱲᱟ ᱜᱤᱫᱟᱹᱨ ᱞᱮᱠᱟ ᱫᱚ ᱩᱱᱟᱹᱜ ᱫᱤᱞ ᱫᱟᱲᱮ ᱫᱚ ᱵᱟᱹᱱᱩᱜ ᱛᱟᱠᱚ ᱛᱮ ᱩᱱᱠᱩ ᱫᱚ ᱵᱟ ᱡᱟᱹᱥᱛᱤᱢ ᱠᱚ ᱵᱚᱛᱚᱨᱚᱜᱼᱟ ᱠᱚ ᱚᱱᱟ ᱠᱷᱟᱹᱛᱤᱨ ᱛᱮ ᱵᱟᱝ ᱠᱚ ᱪᱟᱞᱟᱜᱼᱟ